ᱟᱞᱮ ᱟᱹᱛᱩ ᱫᱚ ᱵᱟᱨᱚᱫᱩᱣᱟᱨᱤ ᱨᱮᱱᱟᱜ ᱢᱚᱫᱷᱩᱯᱩᱨ ᱟᱞᱮ ᱫᱚ ᱯᱨᱚᱛᱤ ᱵᱚᱪᱷᱚᱨ ᱜᱮ ᱯᱷᱟᱥ ᱡᱟᱱᱩᱣᱟᱨᱤ ᱨᱮ ᱯᱤᱠᱱᱤᱠ ᱞᱮ ᱥᱮᱱᱚᱜᱼᱟ ᱟᱫᱚ ᱤᱱ ᱥᱚᱢᱚᱭ ᱜᱮ ᱪᱟᱞᱟᱜ ᱦᱤᱞᱟᱹᱜ ᱨᱟᱥᱛᱟ ᱨᱮ ᱟᱹᱰᱤ ᱢᱟᱨᱟᱝ ᱟᱱᱟᱴ ᱦᱩᱭ ᱞᱮᱱ ᱛᱟᱞᱮᱭᱟ ᱱᱤᱭᱟᱹ ᱟᱱᱟᱴ ᱫᱚ ᱦᱩᱭᱩᱜ ᱠᱟᱱᱟ ᱱᱚᱝᱠᱟ ᱡᱮ ᱥᱮᱱᱚᱜ ᱥᱮᱱᱚᱜ ᱛᱮᱜᱮ ᱢᱟᱡᱷ ᱨᱟᱥᱛᱟ ᱨᱮ ᱜᱟᱹᱰᱤ ᱨᱮᱱᱟᱜ ᱴᱟᱭᱟᱨ ᱯᱟᱢᱪᱟᱨᱮᱱ ᱛᱟᱞᱮᱭᱟ ᱛᱚᱠᱷᱚᱱ ᱫᱚ ᱪᱮᱫ ᱞᱮ ᱪᱮᱠᱟᱭᱟ ᱵᱟᱞᱮ ᱵᱩᱡᱽ ᱫᱟᱲᱮᱣᱟᱫᱟ ᱡᱚᱛᱚ ᱦᱚᱲ ᱰᱟᱭᱵᱟᱨ ᱫᱚ ᱜᱟᱹᱰᱤ ᱠᱷᱚᱱ ᱯᱷᱮᱰᱚᱜᱼᱮ ᱢᱮᱛᱟᱫ ᱞᱮᱭᱟ ᱯᱷᱮᱰ ᱠᱟᱛᱮᱫ ᱚᱱᱟ ᱧᱤᱫᱟᱹ ᱧᱩᱛ ᱨᱮ ᱚᱱᱟ ᱠᱚᱨᱮ ᱜᱮᱞᱮ ᱫᱩᱲᱩᱵ ᱵᱟᱲᱟᱭ ᱠᱟᱱᱟ ᱠᱚᱭᱚᱜ ᱵᱟᱲᱟᱭ ᱫᱟ ᱤᱱ ᱥᱚᱢᱚᱭ ᱵᱟᱫᱽ ᱵᱟᱹᱠᱤ ᱦᱤᱲ ᱠᱚᱫᱚ ᱠᱚᱲᱟ ᱦᱚᱲ ᱠᱚᱫᱚ ᱚᱱᱟ ᱴᱟᱭᱟᱨ ᱠᱚ ᱠᱷᱩᱞᱟᱹᱣ ᱨᱮᱱᱟᱜ ᱠᱚ ᱪᱮᱥᱴᱟ ᱠᱮᱫᱟ ᱪᱮᱥᱴᱟ ᱵᱟᱲᱟ ᱠᱟᱛᱮᱫ ᱡᱟᱦᱟᱸ ᱞᱮᱠᱟ ᱛᱮᱠᱚ ᱠᱷᱩᱞᱟᱹ ᱠᱮᱫ ᱛᱮᱠᱚ ᱤᱫᱤ ᱠᱮᱫᱟ ᱟᱹᱰᱤ ᱥᱟᱺᱜᱤᱧ ᱨᱮ ᱢᱤᱫᱴᱮᱱ ᱤᱭᱟᱹ ᱢᱮᱠᱟᱱᱤᱠ ᱫᱚᱠᱟᱱ ᱛᱟᱦᱮᱸᱠᱟᱱᱟ ᱛᱚ ᱚᱸᱰᱮ ᱠᱷᱚᱱ ᱠᱚ ᱥᱟᱨᱟᱣ ᱟᱹᱜᱩ ᱠᱮᱫᱟ ᱢᱟ ᱢᱚᱴᱟᱢᱩᱴᱤ ᱫᱩᱭ ᱛᱤᱱ ᱜᱷᱚᱱᱴᱟ ᱞᱟᱜᱟᱣᱟᱜ ᱠᱚᱣᱟ ᱟᱞᱮ ᱫᱚ ᱩᱱ ᱥᱚᱢᱚᱭ ᱫᱚ ᱚᱱᱟ ᱮᱢᱚᱱ ᱡᱟᱭᱜᱟ ᱨᱮ ᱦᱩᱭᱟᱠᱟᱱᱟ ᱱᱤᱭᱟᱹ ᱟᱱᱟᱴ ᱛᱚ ᱚᱸᱰᱮ ᱫᱚ ᱫᱚᱠᱟᱱ ᱯᱟᱴᱷ ᱦᱚᱸ ᱵᱟᱹᱱᱩᱜᱼᱟ ᱧᱩᱛ ᱠᱟᱲᱟᱝ ᱠᱩᱪᱩᱝ ᱠᱳᱱᱳ ᱨᱟᱥᱛᱟ ᱜᱷᱟᱴ ᱨᱮ ᱥᱮᱨᱚᱠᱚᱢ ᱵᱟᱛᱷᱨᱩᱢ ᱠᱤᱢᱵᱟ ᱪᱟ ᱧᱩ ᱨᱮᱱᱟᱜ ᱦᱚᱸ ᱵᱮᱵᱚᱥᱛᱟ ᱵᱟᱹᱱᱩᱜᱼᱟ ᱟᱞᱮ ᱫᱚ ᱟᱹᱰᱤ ᱮᱴᱠᱮᱴᱚᱬᱮ ᱞᱮ ᱵᱩᱡᱷᱟᱹᱣ ᱵᱟᱲᱟ ᱠᱮᱫᱟ ᱟᱫᱚ ᱤᱱᱟᱹ ᱛᱟᱭᱚᱢ ᱥᱟᱨᱟᱣ ᱟᱹᱜᱩ ᱠᱮᱫ ᱛᱮᱠᱚ ᱚᱱᱟ ᱴᱟᱭᱟᱨ ᱠᱚ ᱞᱟᱜᱟᱣ ᱠᱮᱫᱟ ᱛᱟᱨᱯᱚᱨᱮ ᱟᱨᱦᱚᱸ ᱰᱟᱭᱵᱟᱨᱮ ᱢᱮᱛᱟᱫ ᱞᱮᱭᱟ ᱢᱟ ᱱᱤᱭᱟᱹᱵᱟᱨ ᱫᱚ ᱥᱟᱨᱟᱣ ᱦᱩᱭ ᱠᱟᱱᱟ ᱢᱟ ᱫᱮᱡᱚᱜ ᱯᱮ ᱟᱫᱚ ᱚᱱᱮ ᱪᱟᱸᱫᱚ ᱟᱥᱤᱨᱵᱟᱫᱽ ᱛᱮ ᱛᱟᱨᱯᱚᱨᱮ ᱫᱚ ᱱᱟᱯᱟᱭ ᱱᱟᱯᱟᱭ ᱛᱮᱜᱮ ᱞᱮ ᱥᱮᱴᱮᱨᱮᱱᱟ ᱛᱟᱨᱯᱚᱨᱮ ᱤᱱᱟᱹ ᱯᱚᱨᱮ ᱠᱷᱚᱱ ᱫᱚ ᱟᱞᱮ ᱫᱚ ᱡᱟᱦᱟᱸ ᱛᱮᱜᱮ ᱫᱟᱬᱟᱱ ᱞᱮ ᱥᱮᱱᱚᱜᱼᱟ ᱥᱮ ᱮᱱᱛᱮᱫ ᱡᱟᱦᱟᱸ ᱥᱮᱫ ᱜᱮᱞᱮ ᱥᱮᱱᱚᱜ ᱜᱟᱹᱰᱤ ᱨᱤᱡᱟᱵᱽ ᱠᱟᱛᱮᱫ ᱟᱫᱚ ᱵᱷᱹᱟᱜᱤ ᱧᱚᱜ ᱯᱚᱨᱤᱥᱮᱵᱟ ᱧᱟᱢ ᱞᱟᱹᱜᱤᱫ ᱟᱨᱠᱤ ᱞᱟᱦᱟ ᱨᱮᱜᱮ ᱜᱟᱹᱰᱤ ᱨᱮᱱᱟᱜ ᱧᱮᱞ ᱴᱷᱤᱠᱟ